ᱛᱮᱦᱤᱧ ᱜᱤᱫᱽᱨᱟᱹ ᱠᱚᱣᱟᱜ ᱯᱮᱱᱴᱤᱝ ᱟᱸᱠᱟ ᱵᱚᱞᱮ ᱛᱤᱱᱟᱹᱜ ᱤᱭᱟᱹ ᱦᱚᱪᱚᱭᱮᱫ ᱠᱚᱣᱟ ᱯᱮᱱᱴᱤᱝ ᱦᱚᱪᱚᱭᱮᱫ ᱠᱚᱣᱟ ᱚᱞ ᱦᱚᱪᱚᱭᱮᱫ ᱠᱚᱣᱟ ᱛᱮᱦᱤᱧ ᱱᱤᱛᱳᱜ ᱥᱟᱵ ᱠᱟᱜ ᱟᱢ ᱛᱤᱱ ᱱᱤᱪᱮ ᱛᱤᱱ ᱵᱚᱪᱷᱚᱨ ᱵᱝᱠᱷᱟᱱ ᱯᱟᱸᱪ ᱵᱚᱪᱷᱚᱨ ᱠᱷᱚᱱ ᱵᱚᱱ ᱚᱞ ᱦᱚᱪᱚ ᱠᱚᱣᱟ ᱟᱸᱠᱟᱣ ᱦᱚᱪᱚ ᱠᱚᱣᱟ ᱦᱳᱭᱛᱳ ᱚᱱᱮᱠ ᱠᱤᱪᱷᱩ ᱚᱱᱮᱠ ᱠᱤᱪᱷᱩ ᱵᱚ ᱤᱭᱟᱹ ᱵᱮᱱᱟᱣᱟ ᱩᱱ ᱠᱷᱚᱱ ᱜᱮ ᱠᱷᱟᱛᱟ ᱠᱚᱞᱚᱢ ᱵᱟ ᱤᱛᱛᱟᱫᱤ ᱚᱱᱟ ᱫᱚᱠᱚ ᱥᱟᱨᱫᱤᱜᱼᱟ ᱥᱟᱨᱫᱤ ᱞᱮᱱᱠᱷᱟᱱ ᱛᱚᱠᱷᱚᱱ ᱚᱱᱟ ᱵᱟᱫ ᱠᱟᱛᱮᱫ ᱚᱱᱟ ᱤᱭᱟᱹ ᱠᱟᱛᱮᱫ ᱟᱵᱟᱨ ᱱᱚᱣᱟᱠᱚ ᱟᱸᱠᱟᱣᱟ ᱟᱨ ᱛᱳᱢᱟᱨ ᱚᱞᱚᱜ ᱯᱟᱲᱦᱟᱜ ᱨᱮᱭᱟᱜ ᱦᱚᱸᱠᱚ ᱟᱸᱠᱟᱣᱟ ᱚᱱᱟ ᱛᱮᱜᱮ